ᱟᱞᱮ ᱯᱚᱥᱪᱷᱤᱢ ᱵᱚᱨᱫᱷᱚᱢᱟᱱ ᱦᱚᱱᱚᱛ ᱨᱮᱱ ᱥᱟᱱᱛᱟᱲ ᱠᱚ ᱞᱟᱹᱜᱤᱫ ᱫᱚ ᱞᱟᱭᱚᱝ ᱟᱱ ᱨᱟᱹᱥᱠᱟᱹ ᱫᱚ ᱦᱩᱭᱩᱜ ᱠᱟᱱᱟ ᱵᱟᱦᱟ ᱪᱮᱫᱟᱜ ᱪᱮᱫᱟᱜ ᱥᱮ ᱟᱞᱮ ᱫᱚ ᱯᱨᱟᱠᱨᱤᱛᱤᱠ ᱯᱩᱡᱟᱹ ᱦᱚᱲ ᱠᱟᱱᱟᱞᱮ ᱯᱨᱟᱠᱨᱤᱛᱤᱠ ᱞᱮ ᱫᱮᱵᱟᱥᱮᱵᱟᱣᱟᱭᱟ ᱵᱤᱨᱵᱩᱨ ᱫᱟᱨᱮ ᱟᱨ ᱱᱚᱣᱟ ᱫᱟᱨᱮ ᱠᱷᱚᱱ ᱜᱮ ᱵᱟᱦᱟ ᱫᱚ ᱦᱩᱭᱩᱜ ᱛᱟᱦᱮ ᱡᱚᱠᱷᱚᱱ ᱢᱤᱫᱴᱮᱱ ᱫᱟᱨᱮ ᱨᱮ ᱵᱟᱦᱟᱜᱼᱟ ᱵᱟᱦᱟ ᱯᱚᱨᱮ ᱡᱚᱜᱼᱟ ᱡᱚ ᱯᱚᱨᱮ ᱚᱱᱟ ᱡᱚ ᱠᱷᱚᱱ ᱜᱮ ᱟᱵᱟᱨ ᱢᱤᱫᱴᱮᱱ ᱱᱟᱣᱟ ᱫᱟᱨᱮ ᱥᱤᱨᱡᱚᱱᱚᱜᱼᱟ ᱛᱚ ᱚᱱᱟ ᱞᱟᱹᱜᱤᱫ ᱛᱮ ᱟᱞᱮ ᱫᱚ ᱥᱳᱵ ᱠᱷᱚᱱ ᱵᱮᱥᱤ ᱫᱚ ᱵᱟᱦᱟ ᱞᱟᱭᱚᱝ ᱟᱱ ᱨᱟᱹᱥᱠᱟᱹ ᱠᱟᱱ ᱛᱟᱞᱮᱭᱟ ᱟᱫᱚ ᱱᱤᱭᱟᱹᱜᱮ ᱡᱮ ᱯᱨᱟᱠᱨᱤᱛᱤᱠ ᱫᱮᱵᱟᱥᱮᱵᱟ ᱠᱷᱟᱹᱛᱤᱨ ᱛᱮᱜᱮ ᱢᱟᱹᱱᱢᱤ ᱵᱟᱧᱪᱟᱣ ᱢᱮᱱᱟᱜ ᱵᱚᱱᱟ ᱯᱨᱟᱠᱨᱤᱛᱤᱠ ᱛᱟᱦᱮᱸ ᱞᱮᱱᱠᱷᱟᱱ ᱜᱮ ᱟᱵᱚ ᱢᱟᱹᱱᱢᱤ ᱵᱚᱱ ᱛᱟᱦᱮᱸᱱᱟ ᱵᱤᱨ ᱵᱩᱨᱩ ᱫᱟᱨᱮ ᱛᱟᱦᱮᱸ ᱞᱮᱱ ᱠᱷᱟᱱ ᱜᱮ ᱟᱵᱚ ᱢᱟᱹᱱᱢᱤ ᱵᱚᱱ ᱛᱟᱦᱮᱸᱱᱟ ᱟᱨ ᱚᱱᱟ ᱥᱟᱶᱛᱮ ᱜᱮ ᱟᱞᱮᱭᱟᱜ ᱫᱚ ᱯᱚᱨᱤᱪᱚᱭ ᱢᱮᱱᱟᱜᱼᱟ ᱟᱨ ᱚᱱᱟ ᱠᱷᱟᱹᱛᱤᱨ ᱛᱮᱜᱮ ᱮᱠᱷᱮᱱ ᱯᱚᱥᱪᱷᱤᱢ ᱵᱚᱨᱫᱷᱚᱢᱟᱱ ᱦᱚᱱᱚᱛ ᱫᱚ ᱵᱟᱝ ᱡᱟᱦᱟᱸ ᱡᱟᱦᱟᱸ ᱴᱚᱴᱷᱟᱨᱮ ᱟᱵᱚ ᱥᱟᱱᱛᱟᱲ ᱠᱚ ᱢᱮᱱᱟᱜ ᱠᱚᱣᱟ ᱚᱱᱟ ᱴᱚᱴᱷᱟ ᱨᱮᱱ ᱦᱚᱲ ᱠᱚ ᱞᱟᱹᱜᱤᱫ ᱜᱮ ᱥᱚᱵ ᱠᱷᱚᱱ ᱞᱟᱭᱚᱝ ᱟᱱ ᱨᱟᱹᱥᱠᱟᱹ ᱫᱚ ᱦᱩᱭᱩᱜ ᱠᱟᱱᱟ ᱵᱟᱦᱟ ᱵᱟᱦᱟ ᱯᱚᱨᱚᱵ